ᱟᱨᱚ ᱱᱚᱣᱟ ᱵᱤᱨ ᱯᱟᱠᱟᱲ ᱠᱚᱨᱮ ᱡᱟᱦᱟᱸᱴᱟᱜ ᱠᱚ ᱯᱷᱚᱞ ᱰᱚᱞ ᱢᱮᱱᱟᱜ ᱛᱟᱞᱮᱭᱟ ᱚᱱᱟ ᱠᱚᱦᱚᱸ ᱡᱚᱛᱚᱜᱮ ᱢᱟᱱᱮ ᱵᱟᱡᱟᱨᱞᱮ ᱤᱫᱤᱭᱟ ᱦᱟᱴᱞᱮ ᱤᱫᱤᱭᱟ ᱚᱸᱰᱮᱞᱮ ᱟᱠᱷᱨᱤᱧᱟ ᱛᱚᱵᱮᱞᱮ ᱢᱟᱱᱮ ᱵᱩᱞᱩᱝ ᱥᱩᱱᱩᱢ ᱞᱮ ᱦᱟᱛᱟᱣ ᱫᱟᱲᱮᱭᱟᱜᱼᱟ ᱱᱚᱸᱰᱮ ᱠᱷᱚᱱ ᱯᱨᱟᱭ ᱛᱮᱨᱚ ᱠᱤᱞᱳᱢᱤᱴᱟᱨ ᱪᱳᱫᱫᱳ ᱠᱤᱞᱳᱢᱤᱴᱟᱨ ᱪᱟᱞᱟᱜ ᱦᱩᱭᱩᱜ ᱛᱟᱞᱮᱭᱟ ᱟᱞᱮᱭᱟᱜ ᱫᱚ ᱵᱟᱜᱽᱢᱚᱱᱰᱤ ᱥᱮᱫ ᱦᱚᱸ ᱟᱲᱥᱟ ᱥᱮᱱ ᱦᱚᱸ ᱱᱚᱛᱮ ᱥᱤᱨᱠᱟᱹᱵᱟᱫ ᱥᱮᱱ ᱦᱚᱸ ᱵᱚᱞᱞᱟᱢᱯᱩᱨ ᱦᱚᱸ ᱚᱱᱮ ᱚᱱᱠᱟ ᱵᱷᱟᱵᱽ ᱠᱟᱛᱮᱫ ᱱᱚᱝᱠᱟ ᱟᱠᱷᱨᱤᱧ ᱵᱮᱵᱽᱥᱟᱭᱮᱫ ᱢᱟᱱᱮ ᱟᱠᱷᱨᱤᱧᱟᱞᱮ ᱟᱞᱮ ᱱᱚᱣᱟ ᱵᱤᱨᱼᱵᱩᱨᱩᱨᱮ ᱡᱮᱢᱚᱱ ᱛᱮᱨᱮᱞ ᱛᱟᱨᱚᱵᱽ ᱱᱚᱣᱟᱠᱚ ᱟᱨ ᱡᱚᱡᱚ ᱛᱟᱨᱯᱚᱨ ᱡᱚᱡᱚᱠᱚ ᱞᱮ ᱟᱠᱷᱨᱤᱧᱟ ᱚᱱᱟ ᱠᱚᱦᱚᱸ ᱥᱩᱨ ᱵᱟᱡᱟᱨ ᱤᱫᱤ ᱠᱟᱛᱮᱫ ᱟᱠᱷᱨᱤᱧ ᱦᱩᱭᱩᱜᱼᱟ ᱵᱟᱝᱠᱷᱟᱱ ᱯᱟᱹᱭᱠᱟᱹᱨ ᱠᱚ ᱦᱤᱡᱩᱜᱼᱟ ᱩᱱᱠᱩ ᱜᱮᱞᱮ ᱮᱢᱟ ᱠᱚᱣᱟ ᱠᱚᱢ ᱫᱟᱢ ᱛᱮ ᱩᱱ ᱡᱚᱠᱷᱚᱱ ᱫᱚᱠᱚ ᱦᱟᱛᱟᱣᱟ ᱟᱞᱮᱫᱚ ᱵᱟᱡᱟᱨ ᱨᱮᱭᱟᱜ ᱫᱟᱢ ᱫᱚ ᱵᱟᱝᱞᱮ ᱧᱟᱢᱟ ᱟᱨ ᱟᱨ ᱱᱚᱣᱟ ᱥᱟᱠᱟᱢ ᱠᱚᱦᱚᱸ ᱥᱟᱨᱡᱚᱢ ᱥᱟᱠᱟᱢ ᱠᱚ ᱱᱚᱰᱮᱦᱚᱸ ᱯᱟᱛᱲᱟ ᱠᱚ ᱨᱚᱸᱜ ᱠᱟᱛᱮᱫ ᱫᱚ ᱞᱮ ᱤᱫᱤᱭᱟ ᱚᱱᱟᱫᱚ ᱟᱠᱷᱨᱤᱧ ᱟᱞᱮ ᱚᱱᱟ ᱯᱩᱨᱩᱞᱤᱭᱟᱹ ᱠᱚ ᱤᱫᱤᱭᱟ ᱱᱚᱣᱟ ᱥᱩᱨ ᱠᱚᱨᱮ ᱫᱚ ᱚᱱᱠᱟᱱᱟᱜ ᱡᱤᱱᱤᱥ ᱫᱚ ᱵᱟᱝ ᱠᱚ ᱦᱟᱛᱟᱣᱟ ᱥᱟᱨᱡᱚᱢ ᱥᱟᱠᱟᱢ ᱛᱮᱫ ᱜᱮᱞᱮ ᱦᱮᱡᱼᱟ ᱟᱨ ᱞᱮ ᱟᱠᱷᱨᱤᱧᱟ ᱵᱚᱨᱟᱛ ᱛᱮ ᱟᱨᱞᱮ ᱤᱫᱤ ᱠᱟᱛᱮᱫ ᱞᱮ ᱟᱠᱷᱨᱤᱧᱟ ᱚᱱᱮ ᱚᱱᱠᱟ ᱵᱷᱟᱵᱽ ᱠᱟᱛᱮᱫ ᱟᱞᱮ ᱵᱮᱵᱽᱥᱟ ᱵᱟᱱᱤᱡᱡᱚ ᱠᱟᱛᱮᱫ ᱟᱡᱳᱫᱤᱭᱟ ᱵᱩᱨᱩ ᱨᱮᱫᱚ ᱢᱮᱱᱟᱜ ᱟᱠᱟᱫ ᱞᱮᱭᱟ ᱟᱫᱚ ᱚᱱᱮ ᱚᱱᱠᱟᱜᱮ